ᱦᱟᱹᱠᱩ ᱥᱟᱵ ᱵᱟᱵᱚᱫ ᱛᱮ ᱡᱚᱛᱚ ᱦᱚᱲ ᱦᱟᱹᱠᱩ ᱥᱟᱵ ᱨᱮᱱᱟᱜ ᱠᱟᱭᱫᱟ ᱵᱟᱠᱚ ᱵᱟᱰᱟᱭᱟ ᱫᱟᱜ ᱵᱷᱤᱛᱨᱤ ᱨᱮ ᱦᱟᱹᱠᱩ ᱚᱠᱚᱭ ᱫᱚᱠᱚ ᱥᱟᱵ ᱫᱟᱲᱮ ᱟᱠᱚᱣᱟ ᱦᱟᱹᱛᱲᱟᱹᱣ ᱛᱮ ᱚᱠᱚᱭ ᱫᱚ ᱵᱟᱠᱚ ᱥᱟᱵ ᱫᱟᱲᱮᱭᱟᱠᱚᱣᱟ ᱟᱨ ᱢᱟᱜ ᱦᱟᱴᱟᱜ ᱠᱚᱨᱮᱜ ᱦᱟᱹᱠᱩ ᱠᱚ ᱵᱚᱞᱚ ᱠᱚᱜᱼᱟ ᱚᱸᱰᱮ ᱠᱚ ᱥᱟᱵ ᱠᱚᱣᱟ ᱟᱨ ᱴᱩᱠᱩᱡ ᱠᱚᱨᱮᱜ ᱢᱮᱨᱟ ᱠᱚ ᱫᱟᱠᱟ ᱠᱚ ᱵᱷᱚᱨᱟᱣ ᱠᱟᱜᱼᱟ ᱚᱸᱰᱮ ᱦᱚᱸ ᱠᱚ ᱵᱚᱞᱚᱜᱼᱟ ᱦᱟᱹᱠᱩ ᱚᱸᱰᱮ ᱠᱚ ᱥᱟᱵ ᱠᱚᱣᱟ ᱟᱨ ᱵᱟᱹᱲᱥᱤ ᱨᱮ ᱞᱮᱸᱰᱮᱫ ᱠᱚ ᱜᱟᱛᱷᱟᱣ ᱠᱟᱠᱚᱣᱟ ᱚᱱᱟ ᱛᱮᱠᱚ ᱵᱟᱹᱲᱥᱤ ᱨᱟᱠᱟᱵ ᱠᱚᱣᱟ